ᱜᱟᱹᱰᱤ ᱨᱮᱭᱟᱜ ᱧᱩᱛᱩᱢ ᱛᱚᱵᱮᱧ ᱞᱟᱹᱭᱮᱫ ᱛᱟᱵᱚᱱᱟ ᱰᱟᱝᱨᱟ ᱜᱟᱹᱰᱤ ᱠᱟᱰᱟ ᱜᱟᱹᱰᱤ ᱥᱟᱭᱠᱮᱹᱞ ᱢᱚᱴᱚᱨᱥᱟᱭᱠᱮᱹᱞ ᱮᱫ ᱴᱨᱮᱱ ᱜᱟᱹᱰᱤ ᱨᱮᱹᱞ ᱜᱟᱹᱰᱤ ᱴᱮᱠᱟᱨ ᱵᱟᱥ ᱟᱨᱚ ᱮᱢᱟᱱ ᱛᱮᱭᱟᱜ ᱜᱟᱹᱰᱤ ᱢᱮᱱᱟᱜ ᱟᱠᱟᱫᱟ